ᱟᱯᱱᱟᱨ ᱞᱟᱠᱪᱟᱨ ᱡᱚᱜᱟᱣ ᱫᱚᱦᱚᱭ ᱞᱟᱹᱜᱤᱫ ᱡᱚᱛᱚ ᱨᱚᱠᱚᱢ ᱯᱟᱹᱞᱤ ᱯᱚᱨᱚᱵᱽ ᱨᱮ ᱥᱮᱞᱮᱫ ᱡᱟᱹᱨᱩᱲ ᱠᱟᱱᱟ ᱟᱨ ᱡᱚᱛᱚ ᱦᱚᱲ ᱴᱷᱮᱱ ᱡᱚᱛᱚ ᱵᱟᱰᱟᱭ ᱞᱟᱹᱠᱛᱤ ᱠᱟᱱᱟ